ᱵᱮᱝᱠ ᱠᱷᱚᱡ ᱫᱚ ᱟᱹᱰᱤ ᱫᱚ ᱵᱟᱹᱧ ᱠᱩᱥᱤᱭᱟᱜᱼᱟ ᱠᱟᱨᱚᱱ ᱵᱮᱝᱠ ᱨᱮᱫᱚ ᱵᱤᱵᱷᱤᱱᱱᱚ ᱠᱟᱜᱚᱡᱽ ᱯᱚᱛᱨᱚ ᱵᱟ ᱴᱟᱠᱟ ᱤᱭᱟᱭ ᱞᱟᱹᱜᱤᱫ ᱵᱤᱥᱥᱟᱥ ᱫᱚᱦᱚᱭ ᱞᱟᱹᱜᱤᱫ ᱡᱟᱦᱟᱱᱟᱜ ᱨᱤᱱ ᱫᱚᱦᱚᱭ ᱦᱩᱭᱩᱜ ᱠᱟᱱᱟ ᱠᱤᱱᱛᱩ ᱵᱮᱝᱠ ᱪᱷᱟᱲᱟ ᱡᱩᱫᱤ ᱤᱧᱨᱮᱱ ᱟᱛᱛᱤᱭᱚ ᱥᱚᱡᱚᱱ ᱵᱟ ᱵᱚᱱᱫᱷᱩ ᱴᱷᱮᱡ ᱠᱷᱚᱡ ᱤᱧ ᱦᱟᱛᱟᱣ ᱞᱮᱠᱷᱟᱡ ᱩᱱᱠᱩ ᱫᱚ ᱵᱤᱥᱥᱟᱥ ᱠᱟᱛᱮᱜ ᱠᱚ ᱤᱢᱟᱹᱧᱟ ᱠᱟᱨᱚᱱ ᱤᱧ ᱦᱚᱸ ᱞᱟᱦᱟᱧ ᱮᱢ ᱵᱟᱲᱟ ᱠᱟᱜ ᱠᱚᱣᱟ ᱚᱱᱟ ᱵᱤᱥᱥᱟᱹᱥ ᱠᱟᱛᱮᱜ ᱜᱮ ᱟᱫᱚ ᱴᱷᱤᱠ ᱴᱟᱭᱤᱢ ᱨᱮ ᱟᱠᱚ ᱦᱚᱸᱠᱚ ᱤᱢᱟᱹᱧ ᱠᱟᱱᱟ ᱟᱨ ᱥᱩᱡᱳᱜᱽ ᱚᱥᱩᱵᱤᱫᱷᱟ ᱚᱥᱩᱵᱤᱫᱷᱟ ᱨᱮᱦᱚᱸ ᱟᱠᱚ ᱦᱚᱸ ᱤᱱᱠᱟᱹᱭ ᱢᱮᱱ ᱦᱚᱪᱚᱭᱫᱟ ᱚᱱᱟ ᱛᱮᱜ ᱫᱚ ᱚᱱᱟ ᱛᱮᱫᱚ ᱵᱮᱝᱠ ᱠᱷᱚᱡ ᱫᱚ ᱵᱟᱦᱨᱮ ᱠᱷᱚᱡ ᱜᱮ ᱡᱟᱹᱥᱛᱤ ᱟᱹᱰᱤ ᱜᱟᱱᱤᱧ ᱥᱩᱵᱤᱫᱷᱟ ᱵᱟ ᱟᱹᱰᱤᱜᱟᱱ ᱢᱚᱡᱚᱜ ᱜᱤᱧ ᱟᱹᱭᱠᱟᱹᱣᱟ ᱵᱟᱦᱨᱮ ᱠᱷᱚᱡ ᱦᱟᱛᱟᱣ ᱜᱮ ᱚᱱᱟᱛᱮ ᱵᱮᱝᱠ ᱫᱚ ᱞᱟᱦᱟ ᱨᱮᱫᱚ ᱵᱟᱹᱧ ᱞᱟᱦᱟ ᱨᱮᱫᱚ ᱵᱟᱹᱧ ᱯᱨᱤᱯᱷᱟᱨ ᱫᱟ ᱚᱱᱟᱛᱮ ᱠᱤᱱᱛᱩ ᱞᱟᱦᱟ ᱱᱤᱡᱮᱴᱷᱮᱱ ᱢᱚᱫᱽᱫᱷᱮ ᱠᱷᱚᱡ ᱜᱮ ᱛᱟᱨᱯᱚᱨᱮ ᱦᱟᱸᱜ ᱢᱩᱪᱟᱹᱫ ᱥᱮᱜ ᱨᱮ ᱡᱩᱫᱤ ᱵᱟᱝ ᱦᱩᱭᱩᱜ ᱠᱷᱟᱡ ᱛᱟᱦᱞᱮ ᱵᱮᱝᱠ ᱤᱧ ᱪᱟᱞᱟᱜᱼᱟ